ᱤᱧᱟᱹᱜ ᱟᱛᱳ ᱨᱮᱫᱚ ᱟᱹᱰᱤ ᱢᱟᱨᱟᱝ ᱫᱚᱠᱟᱱᱜᱮ ᱢᱮᱱᱟᱜᱼᱟ ᱚᱸᱰᱮ ᱫᱚ ᱟᱹᱰᱤ ᱞᱮᱠᱟᱱ ᱡᱤᱱᱤᱥ ᱠᱚ ᱧᱟᱢᱚᱜᱼᱟ ᱡᱮᱢᱚᱱ ᱵᱩᱞᱩᱝ ᱥᱩᱱᱩᱢ ᱥᱟᱹᱵᱩᱱ ᱱᱤᱨᱢᱟ ᱪᱟᱣᱞᱮ ᱟᱨᱚ ᱮᱢᱟᱱ ᱠᱚ ᱚᱱᱟ ᱫᱚᱠᱟᱱ ᱨᱮᱫᱚ ᱟᱹᱰᱤ ᱥᱟᱺᱜᱤᱧ ᱠᱷᱚᱱ ᱦᱚᱸ ᱫᱚᱠᱟᱱᱚᱜ ᱞᱟᱹᱜᱤᱫ ᱠᱚ ᱦᱤᱡᱩᱜ ᱜᱮᱭᱟ ᱟᱢ ᱡᱚᱫᱤ ᱟᱹᱰᱤ ᱟᱭᱢᱟ ᱜᱟᱱ ᱡᱤᱱᱤᱥ ᱠᱚᱢ ᱦᱟᱛᱟᱣ ᱞᱮᱠᱷᱟᱱ ᱟᱨ ᱦᱤᱥᱟᱹᱵᱽ ᱵᱟᱹᱠᱤᱨᱮ ᱦᱚᱸ ᱫᱚᱨ ᱫᱚ ᱠᱚᱢ ᱛᱮᱦᱚᱸᱭ ᱮᱢᱚᱜ ᱜᱮᱭᱟ ᱟᱫᱚ ᱦᱤᱥᱟᱹᱵᱽ ᱵᱟᱹᱠᱤ ᱦᱩᱭ ᱞᱮᱱᱠᱷᱟᱱ ᱟᱢ ᱡᱩᱫᱤ ᱟᱹᱰᱤ ᱜᱚᱴᱟᱝ ᱡᱤᱱᱤᱥ ᱮᱢ ᱦᱟᱛᱟᱣ ᱞᱮᱠᱷᱟᱱ ᱟᱨᱮᱢ ᱫᱚᱨ ᱫᱟᱢᱮ ᱠᱷᱟᱱ ᱛᱟᱦᱞᱮ ᱫᱚ ᱛᱟᱭᱚᱢ ᱛᱮᱦᱚᱸ ᱯᱚᱭᱥᱟ ᱫᱚᱭ ᱨᱩᱣᱟᱹᱲᱟᱢ ᱜᱮᱭᱟ